ᱜᱤᱫᱽᱨᱟᱹ ᱠᱚ ᱥᱤᱠᱷᱱᱟᱹᱛ ᱞᱟᱹᱜᱤᱫ ᱩᱱᱠᱩ ᱠᱚ ᱨᱟᱠᱟᱵ ᱞᱟᱹᱜᱤᱫ ᱛᱮ ᱟᱠᱚᱣᱟᱜ ᱢᱚᱱᱮ ᱡᱤᱣᱤ ᱨᱟᱹᱥᱠᱟᱹ ᱞᱟᱹᱜᱤᱫ ᱛᱮ ᱚᱞᱚᱜ ᱯᱟᱲᱦᱟᱣ ᱨᱮ ᱢᱚᱱᱮᱭ ᱟᱹᱜᱩᱭ ᱞᱟᱹᱜᱤᱫ ᱛᱮ ᱩᱱᱠᱩ ᱞᱟᱹᱜᱤᱫ ᱟᱹᱰᱤ ᱞᱮᱠᱟᱱ ᱠᱟᱹᱦᱱᱤ ᱜᱚᱞᱯᱷᱚ ᱚᱱᱠᱟᱱᱟᱜ ᱢᱤᱫᱴᱤᱡ ᱥᱟᱠᱟᱢ ᱪᱷᱟᱯᱟ ᱥᱚᱫᱚᱨ ᱞᱮᱱᱠᱷᱟᱱ ᱚᱱᱟ ᱧᱮᱞ ᱛᱮ ᱠᱟᱹᱦᱱᱤ ᱠᱚ ᱟᱸᱡᱚᱢ ᱛᱮ ᱚᱱᱠᱟᱱ ᱠᱟᱹᱦᱱᱤ ᱜᱮ ᱟᱸᱡᱚᱢ ᱛᱮ ᱩᱱᱠᱩᱣᱟᱜ ᱢᱚᱱᱮ ᱡᱤᱣᱤ ᱨᱟᱹᱥᱠᱟᱹ ᱛᱮ ᱩᱱᱠᱩ ᱚᱱᱟ ᱦᱚᱨ ᱰᱟᱦᱟᱨ ᱛᱮᱠᱚ ᱪᱟᱞᱟᱣ ᱫᱟᱲᱮᱭᱟᱜᱼᱟ ᱚᱱᱟ ᱞᱟᱹᱜᱤᱫ ᱫᱚᱨᱠᱟᱨᱚᱜ ᱠᱟᱱᱟ ᱩᱱᱠᱩ ᱜᱤᱫᱽᱨᱟᱹ ᱠᱚ ᱨᱟᱠᱟᱯ ᱨᱟᱱᱟᱠᱟᱯ ᱞᱟᱹᱜᱤᱫ ᱨᱟᱠᱟᱯ ᱞᱟᱹᱜᱤᱫ ᱟᱠᱚᱣᱟᱜ ᱮᱛᱚᱦᱚᱵ ᱛᱷᱚᱱᱚᱛ ᱫᱚ ᱱᱤᱦᱟᱹᱛᱤ ᱟᱠᱚᱣᱟᱜ ᱠᱟᱹᱦᱱᱤ ᱜᱟᱢ ᱠᱟᱹᱦᱱᱤ ᱟᱨ ᱵᱟᱝᱠᱷᱟᱱ ᱢᱤᱫᱴᱟᱝ ᱥᱤᱠᱷᱱᱟᱹᱛ ᱨᱮᱭᱟᱜ ᱢᱤᱫᱴᱟᱝ ᱯᱚᱛᱚᱵ ᱠᱚ ᱚᱱᱠᱟ ᱵᱮᱱᱟᱣ ᱠᱟᱛᱮᱫ ᱩᱱᱠᱩ ᱧᱮᱞ ᱦᱚᱪᱚ ᱞᱮᱠᱚ ᱠᱷᱟᱱ ᱟᱸᱡᱚᱢ ᱦᱚᱪᱚ ᱞᱮᱠᱚ ᱠᱷᱟᱱ ᱩᱱᱠᱩ ᱚᱱᱟ ᱟᱠᱚᱣᱟᱜ ᱢᱚᱱᱮ ᱡᱤᱣᱤ ᱨᱮ ᱯᱟᱲᱦᱟᱣ ᱞᱟᱹᱜᱤᱫ ᱥᱤᱠᱷᱱᱟᱹᱛᱚᱜ ᱞᱟᱹᱜᱤᱫ ᱟᱹᱰᱤ ᱡᱳᱨ ᱠᱚ ᱢᱚᱱᱮ ᱡᱤᱣᱤ ᱠᱚ ᱢᱩᱠᱩᱲᱟ ᱟᱨ ᱠᱚ ᱨᱟᱹᱥᱠᱟᱹᱜ ᱛᱮ ᱚᱱᱟ ᱠᱚ ᱪᱷᱩᱴᱟᱹᱜᱼᱟ ᱮᱱ ᱮᱱᱟᱝ ᱩᱱᱠᱩᱣᱟᱜ ᱟᱜᱟᱢ ᱵᱷᱚᱵᱤᱥᱥᱚᱛ ᱨᱮ ᱱᱟᱯᱟᱭ ᱦᱩᱭ ᱫᱟᱲᱮᱭᱟᱜᱼᱟ ᱩᱱᱠᱩ ᱦᱚᱸ ᱢᱤᱫ ᱫᱤᱱ ᱦᱤᱞᱳᱜ ᱢᱤᱫᱴᱤᱡ ᱨᱟᱭᱴᱟᱨᱥ ᱠᱚ ᱵᱮᱱᱟᱜᱼᱟ ᱟᱨ ᱵᱟᱝ ᱥᱤᱠᱠᱷᱤᱛᱚ ᱦᱚᱲ ᱠᱚ ᱵᱮᱱᱟᱜᱼᱟ ᱚᱯᱷᱤᱥᱟᱨ ᱠᱚ ᱵᱮᱱᱟᱜᱼᱟ ᱵᱮᱥ ᱫᱤᱥ ᱦᱩᱫᱤᱥ ᱠᱚ ᱞᱟᱹᱭ ᱫᱟᱲᱮᱭᱟᱜᱼᱟ ᱚᱱᱠᱟ ᱮᱱᱟᱝ ᱟᱨ ᱚᱱᱟ ᱵᱟᱝ ᱛᱟᱦᱮᱱ ᱠᱷᱟᱱ ᱜᱤᱫᱽᱨᱟᱹ ᱠᱚ ᱩᱱᱟᱹᱜ ᱟᱹᱠᱤᱞ ᱜᱮᱭᱟᱱ ᱵᱟᱝ ᱵᱚᱞᱚᱱ ᱠᱟᱱᱟ ᱩᱱᱠᱩ ᱚᱱᱟ ᱚᱞ ᱯᱟᱲᱦᱟᱣ ᱨᱮ ᱢᱚᱱᱮ ᱛᱟᱠᱚ ᱵᱟᱭ ᱢᱩᱠᱩᱲᱚᱜ ᱠᱟᱱᱟ ᱵᱟᱭ ᱪᱟᱞᱟᱜ ᱠᱟᱱᱟ ᱟᱨ ᱚᱱᱟ ᱜᱟᱢ ᱠᱟᱹᱦᱱᱤ ᱞᱮᱠᱟᱛᱮ ᱛᱟᱦᱮᱱ ᱠᱷᱟᱱ ᱚᱞᱚᱜ ᱯᱟᱲᱦᱟᱣ ᱪᱮᱛᱟᱱ ᱛᱮ ᱮᱱᱠᱷᱟᱱ ᱚᱱᱟ ᱠᱚ ᱟᱸᱡᱚᱢ ᱞᱮᱠᱷᱟᱱ ᱠᱟᱹᱦᱱᱤ ᱞᱮᱠᱟᱛᱮᱫᱚ ᱟᱹᱰᱤ ᱞᱚᱜᱚᱱ ᱠᱚ ᱥᱟᱵᱟ ᱟᱨ ᱢᱚᱱᱮ ᱡᱤᱣᱤ ᱚᱸᱰᱮ ᱛᱟᱠᱚ ᱞᱟᱴᱷᱟᱜ ᱛᱮ ᱚᱱᱟ ᱠᱚ ᱪᱷᱩᱴᱟᱹᱜᱼᱟ ᱟᱨ ᱥᱮᱱᱚᱜ ᱜᱮᱭᱟᱭ ᱟᱨ ᱟᱸᱡᱚᱢ ᱜᱮᱭᱟᱭ ᱟᱨ ᱪᱮᱫ ᱜᱮᱭᱟᱭ